ᱤᱧᱫᱚ ᱚᱣᱟᱱ ᱠᱷᱚᱡᱟᱜ ᱫᱚ ᱯᱷᱳᱨ ᱯᱚᱨᱡᱚᱱᱛᱚ ᱫᱚ ᱟᱹᱛᱩ ᱤᱥᱠᱩᱞ ᱨᱮᱜᱮᱧ ᱯᱟᱲᱦᱟᱣ ᱠᱟᱱᱟ ᱛᱟᱨᱯᱚᱨᱮ ᱯᱷᱟᱭᱤᱵᱷ ᱠᱷᱚᱱᱟᱜ ᱴᱩᱭᱮᱞᱵᱷ ᱫᱚ ᱜᱟᱨᱞᱥ ᱤᱥᱠᱩᱞᱤᱧ ᱪᱟᱞᱟᱣᱱᱟ ᱛᱟᱨᱯᱚᱨᱮ ᱜᱟᱨᱞᱥ ᱠᱷᱚᱡᱟᱜ ᱮᱭᱤᱪ ᱮᱥ ᱮᱢ ᱠᱟᱛᱮᱫ ᱠᱚᱞᱮᱡᱽ ᱨᱤᱧ ᱪᱟᱞᱟᱣᱱᱟ ᱠᱚᱞᱮᱡᱽ ᱦᱩᱭ ᱠᱟᱛᱮᱫ ᱠᱚᱢᱯᱞᱤᱴ ᱠᱟᱛᱮᱫ ᱟᱫᱚ ᱵᱟᱹᱧ ᱯᱟᱲᱦᱟᱣ ᱞᱮᱱᱟ ᱵᱟᱝ ᱯᱟᱲᱦᱟᱣ ᱥᱟᱱᱟ ᱞᱤᱫᱤᱧᱟ ᱚᱱᱟᱴᱟᱜ ᱜᱮ ᱤᱧᱟᱜ ᱯᱟᱲᱦᱟᱣ ᱡᱤᱭᱚᱱ ᱨᱮᱱᱟᱜ ᱤᱧ ᱞᱟᱹᱭᱟ